ᱦᱳᱭ ᱜᱚᱢᱠᱮ ᱡᱚᱦᱟᱨ ᱜᱮ ᱚᱠᱟ ᱵᱤᱱ ᱢᱮᱱᱮᱜᱼᱟ ᱦᱮᱸ ᱱᱚᱣᱟ ᱵᱮᱝᱜᱚᱞ ᱞᱟᱜᱟᱣᱟ ᱵᱮᱝᱜᱚᱞ ᱞᱮᱠᱟᱜᱮ ᱦᱩᱭᱩᱜ ᱠᱟᱱᱟ ᱦᱩᱭᱩᱜ ᱠᱟᱱᱟ ᱜᱚᱢᱠᱮ ᱦᱩᱭᱩᱜ ᱠᱟᱱᱟ ᱦᱳᱭ ᱜᱚᱢᱠᱮ ᱚᱱᱟ ᱟᱹᱫᱤᱵᱟᱹᱥᱤ ᱦᱳᱴᱮᱞ ᱫᱚ ᱟᱵᱚᱣᱟᱜ ᱠᱟᱱᱟ ᱟᱹᱵᱤᱱ ᱧᱮᱞ ᱠᱚᱵᱤᱱ ᱚᱸᱰᱮ ᱦᱟᱸᱜ ᱟᱫᱚ ᱜᱚᱢᱠᱮ ᱥᱟᱱᱟᱢ ᱦᱳᱭ ᱥᱟᱱᱟᱢ ᱤᱧᱫᱚ ᱯᱚᱧᱪᱟᱥ ᱴᱟᱠᱟ ᱞᱤᱧ ᱤᱫᱤᱭᱮᱜᱼᱟ ᱚᱱᱟ ᱯᱳᱭᱞᱳ ᱨᱮᱫᱚ

ᱟᱪᱪᱷᱟ ᱴᱷᱤᱠ ᱜᱮᱭᱟ ᱟᱫᱚ ᱚᱱᱠᱟ ᱛᱟᱦᱮᱱ ᱴᱷᱟᱹᱣᱠᱟᱹ ᱡᱟᱭᱜᱟ ᱞᱮᱠᱟ ᱛᱮᱢᱟ ᱡᱟᱛᱛᱨᱟ ᱴᱟᱺᱰᱤ ᱨᱮᱜᱮ ᱥᱮ ᱵᱷᱳᱴ ᱠᱚᱫᱚ ᱜᱚᱢᱠᱮ ᱱᱚᱛᱮ ᱫᱚ ᱵᱟᱭ ᱦᱩᱭᱩᱜᱼᱟ ᱱᱚᱛᱮ ᱫᱚ ᱯᱟᱛᱟ ᱮᱱᱮᱡ ᱦᱩᱭᱩᱜᱼᱟ ᱯᱟᱛᱟ ᱮᱱᱮᱡ ᱦᱚᱸ ᱜᱚᱢᱠᱮ ᱚᱱᱟ ᱫᱚ ᱦᱟᱸᱜ ᱟᱹᱵᱤᱱ ᱡᱮᱦᱮᱛᱩ ᱟᱹᱵᱤᱱ ᱯᱨᱟᱵᱷᱮᱴ ᱢᱟᱹᱞᱤᱠ ᱠᱟᱱᱟᱵᱤᱱ ᱟᱹᱵᱤᱱᱟᱜ ᱡᱳᱜᱟᱡᱳᱜᱽ ᱵᱤᱱ ᱟᱹᱵᱤᱱ ᱞᱟᱹᱜᱤᱫ ᱫᱚ ᱦᱟᱸᱜ ᱞᱤᱧ ᱵᱩᱡᱷᱟᱹᱣᱟ ᱪᱤᱠᱟᱛᱮ ᱟᱹᱵᱤᱱ ᱚᱱᱟ ᱤᱫᱤ ᱠᱟᱛᱮᱫ ᱟᱹᱞᱤᱧ ᱠᱟᱨᱵᱟᱨ ᱫᱟᱹᱞᱤᱧ ᱢᱟᱲᱟᱝ ᱚᱜᱼᱟᱭ ᱮᱱᱠᱷᱟᱱ ᱟᱹᱵᱤᱱ ᱞᱟᱹᱜᱤᱫ ᱫᱚ ᱦᱟᱸᱜ ᱟᱹᱞᱤᱧ ᱮᱢᱟ ᱵᱤᱱᱟ ᱢᱟᱱᱮ ᱪᱮᱫ ᱧᱤᱫᱟᱹ ᱥᱮᱞᱮᱫᱚᱜ ᱠᱷᱟᱱ ᱞᱤᱧ ᱨᱩᱣᱟᱹᱲ ᱟᱹᱵᱤᱱᱟ ᱞᱟᱹᱭ ᱞᱮᱠᱷᱟᱱ ᱵᱩᱡᱷᱟᱹᱣ ᱵᱩᱡᱷᱟᱹᱣ ᱫᱟᱲᱮᱭᱟᱜ ᱠᱟᱱᱟ ᱥᱮ ᱯᱮᱫᱤᱱ ᱯᱮᱫᱤᱱ ᱯᱮᱫᱤᱱ ᱟᱹᱰᱤ ᱫᱷᱩᱢ ᱫᱷᱟᱢ ᱦᱩᱭᱩᱜᱼᱟ ᱟᱹᱵᱤᱱ ᱥᱤᱨᱫᱟᱹ ᱥᱮᱴᱮᱨᱚᱜ ᱢᱟᱲᱟᱝ ᱨᱮ ᱟᱹᱵᱤᱱ ᱟᱹᱞᱤᱧ ᱵᱤᱱ ᱵᱟᱝ ᱵᱟᱠᱷᱟᱱ ᱫᱚ ᱚᱱᱟ ᱦᱤᱥᱟᱹᱵ ᱛᱮ ᱠᱚᱨᱟᱣ ᱞᱤᱧ ᱵᱷᱮᱡᱟ ᱠᱚᱣᱟ ᱥᱮ ᱦᱟᱸᱜ ᱥᱮ ᱚᱸᱰᱮ ᱡᱟᱛᱛᱨᱟ ᱴᱟᱺᱰᱤ ᱥᱮᱴᱮᱨᱚᱜ ᱞᱟᱹᱜᱤᱫ ᱛᱮ ᱢᱟᱱᱮ ᱮᱠ ᱠᱤᱞᱳᱢᱤᱴᱟᱨ ᱢᱟᱲᱟᱝ ᱨᱮ ᱠᱷᱚᱱ ᱵᱚᱞᱚ ᱦᱩᱭᱩᱜᱼᱟ ᱥᱮ ᱢᱮᱱᱠᱷᱟᱱ ᱟᱹᱞᱤᱧ ᱨᱮᱱ ᱚᱱᱟ ᱯᱤᱪ ᱠᱷᱚᱱ ᱚᱱᱟ ᱡᱟᱛᱛᱨᱟ ᱴᱟᱺᱰᱤ ᱛᱮ ᱮᱠ ᱠᱤᱞᱳᱢᱤᱴᱟᱨ ᱞᱟᱜᱟᱜᱼᱟ ᱮᱱᱠᱷᱟᱱ ᱚᱸᱰᱮ ᱵᱚᱞᱚᱱ ᱞᱟᱹᱜᱤᱫ ᱛᱮ ᱟᱹᱵᱤᱱ ᱚᱱᱟ ᱵᱟᱹᱵᱤᱱ ᱧᱮᱞ ᱠᱟᱜ ᱮᱠᱮᱱᱟᱜ ᱡᱟᱭᱜᱟ ᱛᱮᱢᱟ ᱟᱹᱞᱤᱧ ᱞᱤᱧ ᱠᱚᱨᱟᱣ ᱞᱤᱧ ᱵᱷᱮᱡᱟ ᱠᱚᱣᱟ ᱢᱩᱞᱭᱟᱹ ᱦᱟᱸᱜ ᱴᱷᱤᱠ ᱜᱮᱭᱟ ᱛᱚᱵᱮ ᱦᱤᱡᱩᱜ ᱯᱮ ᱛᱚᱵᱮ ᱟᱨ ᱥᱮᱴᱮᱨ ᱞᱮᱱᱠᱷᱟᱱ ᱯᱮ ᱧᱟᱯᱟᱢ ᱟᱵᱚᱱ ᱟᱪᱪᱷᱟ ᱟᱪᱪᱷᱟ ᱥᱟᱯᱲᱟᱜ ᱯᱮ ᱡᱮ ᱫᱤᱱ ᱦᱩᱭᱩᱜᱼᱟ ᱦᱟᱸᱜ